ᱟᱵᱚ ᱥᱟᱱᱛᱟᱲ ᱫᱚᱵᱚᱱ ᱡᱚᱢᱟ ᱴᱤᱥᱤ ᱥᱩᱱᱩᱢ ᱠᱚ ᱛᱩᱲᱤ ᱥᱩᱱᱩᱢ ᱠᱚᱵᱚᱱ ᱡᱚᱢᱟ ᱥᱩᱨ ᱥᱩᱱᱩᱢ ᱠᱚᱵᱚᱱ ᱡᱚᱢᱟ ᱠᱩᱸᱭᱰᱤ ᱥᱩᱱᱩᱢ ᱦᱚᱸᱵᱚᱱ ᱡᱚᱢ ᱜᱮᱭᱟ ᱟᱨ ᱵᱟᱹᱨᱩ ᱥᱩᱱᱩᱢ ᱦᱚᱸᱵᱚᱱ ᱡᱚᱢ ᱜᱮᱭᱟ